ᱥᱟᱶᱛᱟ ᱨᱮ ᱟᱞᱮᱫᱚ ᱟᱹᱰᱤᱜᱟᱱ ᱥᱩᱵᱤᱫᱷᱟᱞᱮ ᱧᱟᱢᱟ ᱥᱟᱥᱛᱷᱚ ᱠᱮᱱᱫᱨᱚ ᱨᱮᱦᱚᱸ ᱟᱹᱰᱤ ᱟᱹᱰᱤ ᱥᱩᱵᱤᱫᱷᱟ ᱟᱹᱛᱩ ᱥᱳᱞᱳ ᱟᱱᱟ ᱟᱹᱛᱩ ᱠᱷᱚᱱᱦᱚᱸ ᱵᱚᱭᱚᱥᱠᱚ ᱦᱚᱲᱦᱚᱸ ᱵᱷᱟᱹᱞᱤ ᱜᱮᱠᱚ ᱧᱟᱢᱟ ᱵᱮᱠᱟᱨ ᱵᱷᱟᱛᱟ ᱠᱚ ᱧᱟᱢᱟ ᱵᱤᱫᱷᱚᱵᱟ ᱯᱮᱱᱥᱮᱱ ᱠᱚ ᱧᱟᱢᱟ ᱥᱚᱨᱠᱟᱨ ᱠᱷᱚᱱ ᱟᱨ ᱥᱟᱥᱛᱷᱚ ᱠᱮᱱᱫᱨᱚ ᱠᱚ ᱦᱮᱱᱟᱜᱼᱟ ᱚᱱᱟ ᱠᱚᱨᱮᱦᱚᱸ ᱨᱩᱜᱤ ᱪᱤᱠᱤᱛᱥᱟ ᱟᱹᱛᱩ ᱨᱮᱜᱮ ᱦᱮᱱᱟᱜ ᱛᱟᱞᱮᱭᱟ ᱮᱴᱟᱜ ᱤᱭᱟᱹ ᱫᱚ ᱵᱟᱝ ᱪᱟᱞᱟᱣ ᱞᱟᱜᱟᱣ ᱞᱮᱭᱟ ᱱᱚᱸᱰᱮ ᱜᱮ ᱥᱟᱥᱛᱷᱚ ᱠᱮᱱᱫᱨᱚ ᱦᱮᱱᱟᱜᱼᱟ ᱛᱚ ᱱᱚᱸᱰᱮ ᱜᱮᱠᱚ ᱨᱟᱱ ᱞᱮᱭᱟ ᱰᱟᱠᱛᱟᱨ ᱠᱚ ᱦᱤᱡᱩᱜ ᱟᱠᱚ ᱵᱟᱦᱨᱮ ᱨᱮᱱ ᱠᱚ ᱪᱤᱠᱤᱛᱥᱟ ᱞᱮᱭᱟ ᱟᱨ ᱥᱟᱥᱛᱷᱚ ᱠᱮᱱᱫᱨᱚ ᱦᱮᱱᱟᱜᱼᱟ ᱦᱮᱞᱯ ᱥᱮᱱᱴᱟᱨ ᱦᱮᱱᱟᱜᱼᱟ ᱜᱤᱫᱽᱨᱟᱹ ᱠᱚ ᱥᱳᱲᱮ ᱠᱚ ᱮᱢᱟ ᱠᱚᱣᱟ ᱢᱤᱰᱼᱰᱮᱼᱢᱤᱞ ᱠᱚ ᱮᱢᱟ ᱠᱚᱣᱟ ᱤᱥᱠᱩᱞ ᱢᱮᱱᱟᱜ ᱛᱟᱞᱮᱭᱟ ᱤᱥᱠᱩᱞ ᱨᱮ ᱫᱟᱠᱟ ᱠᱚ ᱤᱥᱤᱱᱟ ᱢᱤᱰᱼᱰᱮᱼᱢᱤᱞ ᱡᱟᱦᱟᱸ ᱚᱱᱟᱠᱚ ᱮᱢᱟ ᱠᱚᱣᱟ ᱟᱨ ᱥᱟᱥᱛᱷᱚ ᱱᱚᱣᱟ ᱟᱭ ᱥᱤ ᱰᱤ ᱮᱥ ᱡᱟᱦᱟᱸ ᱟᱴᱴᱟ ᱠᱷᱚᱱ ᱠᱚ ᱠᱷᱩᱞᱟᱹᱣᱟ ᱠᱟᱹᱴᱤᱡ ᱜᱤᱫᱽᱨᱟᱹᱣᱟᱜ ᱥᱤᱥᱩ ᱜᱤᱫᱽᱨᱟᱹᱣᱟᱜ ᱩᱱᱠᱩ ᱦᱚᱸ ᱫᱚᱥᱴᱟ ᱫᱷᱟᱹᱵᱤᱡ ᱠᱚ ᱛᱟᱦᱮᱱᱟ ᱩᱱᱠᱩ ᱠᱚ ᱤᱥᱤᱱ ᱟᱠᱚᱣᱟ ᱟᱨᱠᱚ ᱮᱢᱟ ᱠᱚᱣᱟ ᱵᱤᱞᱤ ᱥᱳᱲᱮ ᱫᱟᱠᱟ ᱫᱟᱠᱟ ᱦᱤᱞᱳᱜ ᱫᱚ ᱫᱟᱠᱟ ᱟᱨ ᱵᱤᱞᱤ ᱥᱳᱲᱮ ᱦᱤᱞᱳᱜ ᱫᱚ ᱥᱳᱲᱮ ᱟᱨ ᱵᱤᱞᱤ